ᱵᱚᱸᱜᱟ ᱵᱩᱨᱩ ᱚᱠᱛᱚ ᱞᱟᱠᱪᱟᱨᱟᱱ ᱦᱮᱣᱟ ᱫᱚ ᱜᱚᱰ ᱡᱚᱦᱟᱨ ᱜᱮᱡ ᱜᱩᱨᱤᱡ

ᱵᱚᱸᱜᱟ ᱠᱚ ᱡᱚᱦᱟᱨ ᱠᱚ ᱨᱮᱭᱟᱜ ᱠᱟᱛᱷᱟ ᱠᱚ ᱡᱮᱢᱚᱱ ᱩᱱᱠᱩ ᱪᱮᱫ ᱞᱮᱠᱟᱛᱮᱵᱚᱱ ᱢᱟᱱᱚᱛ ᱠᱚᱣᱟ ᱟᱨ ᱩᱱᱠᱩ ᱱᱟᱯᱟᱭᱛᱮ ᱠᱚᱨᱟᱣ ᱨᱮᱭᱟᱜ ᱠᱟᱹᱢᱤᱜᱮ ᱦᱩᱭᱩᱜ ᱠᱟᱱᱟ ᱟᱵᱚᱣᱟᱜ ᱞᱟᱠᱪᱟᱨ ᱨᱮᱱᱟᱜ ᱦᱮᱣᱟ ᱫᱚ ᱡᱮᱢᱚᱱ ᱟᱵᱚ ᱩᱢᱯᱷᱟᱹᱨᱪᱟᱹ ᱵᱟᱲᱟ ᱠᱟᱛᱮᱫ ᱵᱚᱸᱜᱟᱼᱵᱩᱨᱩᱜ ᱵᱚᱱ ᱫᱩᱲᱩᱵᱽᱼᱟ ᱟᱨ ᱵᱚᱸᱜᱟ ᱵᱩᱨᱩ ᱠᱟᱹᱢᱤ ᱫᱚ ᱤᱱᱟᱹᱯᱚᱨᱮ ᱵᱚᱱ ᱮᱦᱚᱵᱟ ᱱᱚᱣᱟ ᱞᱟᱠᱪᱟᱨᱟᱱ ᱦᱮᱣᱟ ᱢᱮᱱᱛᱮ ᱫᱚ ᱱᱚᱣᱟᱜᱮ ᱵᱩᱡᱷᱟᱹᱜ ᱠᱟᱱᱟ